ᱤᱧᱟᱹᱜ ᱩᱯᱨᱩᱢ ᱫᱚ ᱦᱩᱭᱩᱜ ᱠᱟᱱᱟ ᱵᱤᱠᱨᱚᱢ ᱢᱟᱱᱰᱤ ᱤᱧ ᱟᱵᱚᱣᱟᱜ ᱟᱹᱨᱤᱪᱟᱹᱞᱤ ᱠᱟᱞᱪᱟᱨ ᱨᱤᱧ ᱥᱮᱞᱮᱫ ᱠᱟᱱᱟ ᱟᱨ ᱟᱹᱨᱤᱪᱟᱞᱤ ᱠᱟᱞᱪᱟᱨ ᱢᱚᱛᱞᱚᱵ ᱡᱮᱢᱚᱱ ᱵᱟᱦᱟ ᱥᱚᱦᱨᱟᱭ ᱵᱟᱦᱟᱨᱮ ᱥᱮᱞᱮᱫ ᱠᱟᱛᱮᱫ ᱥᱳᱲᱮ ᱠᱚᱧ ᱮᱢ ᱪᱟᱯᱟᱯᱟᱞ ᱟᱠᱟᱫ ᱠᱚᱣᱟ ᱛᱟᱨᱯᱚᱨᱮ ᱵᱟᱦᱟ ᱫᱚᱱ ᱦᱚᱸᱧ ᱫᱚᱱ ᱠᱟᱫᱟ ᱟᱨ ᱥᱚᱨᱦᱟᱭ ᱨᱮᱫᱚ ᱴᱟᱢᱟᱠ ᱦᱚᱸᱧ ᱨᱩ ᱟᱠᱟᱫᱟ ᱪᱮᱫᱟᱜ ᱥᱮ ᱱᱚᱣᱟ ᱠᱚ ᱴᱟᱢᱟᱠ ᱨᱩ ᱠᱚᱫᱚ ᱟᱵᱚᱣᱟᱜ ᱫᱚ ᱥᱮᱬᱟ ᱫᱚ ᱚᱛᱛᱚᱱᱛᱚ ᱡᱩᱨᱩᱨᱤ ᱠᱟᱱᱟ ᱱᱚᱣᱟ ᱠᱚ ᱡᱩᱫᱤ ᱟᱵᱚ ᱵᱟᱵᱚᱱ ᱥᱮᱬᱟᱭᱟ ᱱᱟᱜᱟᱢᱨᱮ ᱟᱵᱚ ᱨᱮᱱ ᱜᱤᱫᱟᱹᱨ ᱠᱚᱫᱚ ᱚᱠᱚᱭ ᱥᱮᱬᱟ ᱟᱠᱚᱣᱟᱭ ᱴᱟᱢᱟᱠ ᱨᱩ ᱠᱚᱫᱚ ᱱᱤᱝᱠᱟᱹ ᱛᱮᱫᱚ ᱟᱵᱚᱣᱟᱜ ᱠᱟᱞᱪᱟᱨ ᱜᱮᱛᱚ ᱟᱫ ᱪᱟᱵᱟᱜᱼᱟ ᱮᱭ ᱠᱟᱨᱚᱱ ᱛᱮ ᱱᱤᱡᱮᱨᱟᱜ ᱠᱟᱞᱪᱟᱨ ᱫᱚ ᱱᱤᱡᱮ ᱛᱮᱜᱮ ᱫᱚᱦᱚᱭ ᱦᱩᱭᱩᱜᱼᱟ ᱪᱮᱫᱟᱜ ᱥᱮ ᱡᱮᱢᱚᱱ ᱥᱟᱹᱫᱷᱩ ᱨᱟᱢᱪᱟᱸᱫᱽ ᱢᱩᱨᱢᱩ ᱩᱱᱤ ᱟᱹᱰᱤᱜᱟᱱ ᱥᱮᱨᱮᱧ ᱛᱮᱦᱚᱸ ᱚᱞ ᱛᱮᱦᱚᱸᱭ ᱵᱩᱡᱷᱟᱹᱣ ᱟᱠᱟᱫ ᱵᱚᱱᱟᱭ ᱡᱮ ᱟᱵᱚ ᱡᱟᱹᱛᱤ ᱱᱤᱭᱮ ᱡᱮ ᱟᱵᱚᱣᱟᱜ ᱞᱤᱠᱷᱚᱱ ᱱᱤᱭᱮ ᱢᱤᱫᱴᱮᱱ ᱟᱹᱰᱤ ᱵᱷᱟᱹᱜᱤ ᱠᱚᱵᱤ ᱠᱟᱱᱟᱭ ᱱᱚᱝᱠᱟᱜᱮ ᱟᱵᱚᱣᱟᱜ ᱠᱟᱞᱪᱟᱨ ᱫᱚ ᱟᱵᱚ ᱛᱮᱜᱮ ᱫᱚᱦᱚᱭ ᱦᱩᱭᱩᱜ ᱛᱟᱵᱚᱱᱟ ᱠᱟᱨᱚᱱ ᱵᱷᱚᱵᱤᱥᱥᱚᱛ ᱫᱚ ᱟᱵᱚᱣᱟᱜ ᱜᱮ